ᱤᱧ ᱫᱚ ᱠᱷᱮᱞᱳᱰ ᱨᱮᱭᱟᱜ ᱠᱷᱚᱵᱚᱨ ᱫᱚ ᱥᱟᱱᱟᱢ ᱦᱚᱲ ᱴᱷᱮᱱ ᱠᱷᱚᱱᱟᱜ ᱜᱮᱧ ᱫᱚᱦᱚᱭᱟ ᱟᱠᱟ ᱠᱚᱨᱮᱫ ᱪᱮᱫ ᱠᱷᱮᱞᱳᱰ ᱦᱩᱭᱩᱜ ᱠᱟᱱᱟ ᱵᱟᱝ ᱦᱩᱭᱩᱜ ᱠᱟᱱᱟ ᱥᱟᱱᱟᱢ ᱠᱷᱳᱵᱚᱨ ᱜᱮᱧ ᱫᱚᱦᱚᱭᱟ ᱠᱷᱮᱞᱳᱰ ᱨᱮᱭᱟᱜ ᱨᱟᱹᱥᱠᱟᱹ ᱫᱚ ᱚᱱᱟ ᱠᱟᱹᱴᱤᱡ ᱠᱷᱚᱱᱟᱜ ᱜᱮ ᱧᱟᱜ ᱫᱚ ᱢᱮᱱᱟᱜ ᱛᱤᱧᱟ ᱤᱧ ᱫᱚ ᱡᱟᱦᱟᱸ ᱞᱮᱠᱟᱱᱟᱜ ᱠᱷᱮᱞᱳᱰ ᱦᱩᱭᱩᱜᱼᱟ ᱡᱟᱦᱟᱸ ᱠᱚᱨᱮ ᱯᱷᱩᱴᱵᱚᱞ ᱠᱷᱮᱞ ᱦᱩᱭᱩᱜ ᱠᱤᱨᱠᱮᱴ ᱠᱷᱮᱞ ᱦᱩᱭᱩᱜ ᱡᱟᱦᱟᱸ ᱥᱮᱫ ᱠᱟᱹᱴᱤᱡ ᱨᱟᱱᱤᱝ ᱦᱩᱭᱩᱜ ᱤᱧ ᱫᱚ ᱚᱝᱥᱚᱜᱨᱚᱦᱚᱱ ᱦᱚᱸᱧ ᱚᱥᱚᱝᱜᱨᱚᱦᱚᱱ ᱜᱮᱭᱟ ᱟᱨ ᱱᱟᱯᱟᱭ ᱠᱷᱳᱵᱚᱨ ᱦᱚᱸᱧ ᱫᱚᱦᱚᱭ ᱜᱮᱭᱟ ᱤᱧᱟᱹᱜ ᱠᱷᱮᱞᱳᱰ ᱨᱮᱱᱟᱜ ᱡᱤᱭᱚᱱ ᱤᱧ ᱫᱩᱧ ᱠᱩᱥᱤᱜ ᱟᱹᱰᱤ ᱱᱟᱯᱟᱭ ᱤᱧ ᱵᱩᱡᱷᱟᱹᱣᱟ ᱟᱨ ᱤᱧᱟᱹᱜ ᱠᱷᱮᱞᱳᱰ ᱤᱧ ᱫᱚ ᱯᱷᱩᱴᱵᱚᱞ ᱠᱷᱮᱞᱳᱰ ᱫᱚ ᱤᱧᱟᱜ ᱱᱟᱯᱟᱭ ᱠᱷᱮᱞᱳᱰ ᱤᱧ ᱢᱚᱱᱮᱭᱟ ᱠᱟᱨᱚᱱ ᱚᱱᱟ ᱨᱮᱭᱟᱜ ᱫᱟᱹᱲ ᱫᱟᱲ ᱛᱮ ᱠᱷᱮᱞ ᱦᱩᱭᱩᱜᱼᱟ ᱱᱟᱶᱟ ᱨᱟᱹᱥᱠᱟᱹ ᱨᱚᱢᱚᱡᱽ ᱨᱮᱱᱟᱜ ᱦᱚᱸ ᱡᱤᱱᱤᱥ ᱠᱟᱱ ᱜᱮᱭᱟ ᱯᱷᱩᱴᱵᱚᱞ ᱠᱷᱮᱞ ᱨᱮ ᱱᱩᱱᱟᱹᱜ ᱨᱟᱹᱥᱠᱟᱹ ᱢᱮᱱᱟᱜᱼᱟ ᱡᱟᱦᱟᱸ ᱫᱚ ᱮᱴᱟᱜ ᱠᱷᱮᱞᱳᱰ ᱨᱮᱦᱚᱸ ᱠᱷᱩᱵ ᱠᱚᱢ ᱜᱮᱢ ᱧᱟᱢᱟ ᱱᱚᱶᱟ ᱯᱷᱩᱴᱵᱚᱞ ᱠᱷᱮᱞ ᱠᱷᱟᱹᱛᱤᱨ ᱛᱮᱜᱮ ᱤᱧᱫᱚ ᱟᱹᱰᱤ ᱨᱟᱹᱥᱠᱟᱹᱧ ᱵᱩᱡᱷᱟᱹᱣᱟ ᱤᱧᱟᱹᱜ ᱯᱷᱮᱵᱟᱨᱮᱴ ᱠᱷᱮᱞ ᱫᱚ ᱯᱷᱩᱴᱵᱚᱞ ᱠᱷᱮᱞ ᱜᱮᱧ ᱢᱚᱱᱮᱭᱟ